ᱞᱟᱦᱟ ᱫᱚ ᱪᱷᱚᱵᱤᱜ ᱞᱟᱹᱜᱤᱫ ᱢᱟᱱᱮ ᱯᱷᱳᱴᱳ ᱛᱩᱞᱟᱹᱣ ᱞᱟᱹᱜᱤᱫ ᱟᱞᱮ ᱞᱮ ᱪᱟᱞᱟᱜ ᱠᱟᱱ ᱛᱟᱦᱮᱱᱟ ᱥᱴᱩᱰᱤᱭᱳ ᱥᱴᱩᱰᱤᱭᱳ ᱨᱮ ᱯᱷᱳᱴᱳ ᱛᱩᱞᱟᱹᱜ ᱢᱮ ᱢᱮᱱᱠᱷᱟᱱ ᱪᱮᱫ ᱞᱮᱠᱟ ᱯᱷᱳᱴᱳᱜᱼᱟ ᱪᱮᱫ ᱞᱮᱠᱟᱢ ᱵᱟᱸᱫᱮᱭ ᱠᱟᱱᱟ ᱚᱱᱠᱟᱜᱮ ᱯᱷᱳᱴᱳᱜ ᱢᱮ ᱚᱱᱠᱟᱜᱮ ᱯᱷᱳᱴᱳᱜ ᱢᱮ ᱞᱟᱦᱟ ᱫᱚ ᱥᱭᱩᱰᱤᱭᱳ ᱨᱮ ᱟᱨ ᱱᱤᱛᱟᱜ ᱟᱜ ᱡᱚᱠᱷᱚᱱ ᱱᱮᱛᱟᱨ ᱫᱤᱱ ᱱᱚᱜᱼᱚᱭ ᱱᱤᱛᱚᱜ ᱩᱰᱩᱠ ᱟᱠᱟᱱ ᱞᱟᱹᱴᱩ ᱯᱷᱳᱱ ᱞᱟᱹᱴᱩ ᱯᱷᱳᱱ ᱩᱰᱩᱠ ᱠᱟᱱ ᱠᱷᱟᱡ ᱚᱲᱟᱜ ᱨᱮ ᱪᱮᱫᱠᱟᱢ ᱪᱷᱚᱵᱤᱢ ᱢᱮᱱᱫᱟ ᱚᱱᱠᱟᱭ ᱪᱷᱚᱵᱤ ᱢᱮᱭᱟ ᱢᱮᱱᱠᱷᱟᱱ ᱚᱲᱟᱜ ᱨᱮ ᱡᱩᱫᱤ ᱟᱢ ᱫᱚ ᱫᱟᱠᱟᱼᱩᱛᱩ ᱛᱩᱞᱩᱡ ᱡᱩᱫᱤᱢ ᱯᱷᱳᱴᱳᱜ ᱠᱷᱟᱡ ᱫᱟᱠᱟᱼᱩᱛᱩ ᱛᱩᱞᱩᱡ ᱦᱚᱸᱭ ᱯᱷᱳᱴᱳ ᱢᱮᱭᱟ ᱢᱮᱱᱠᱷᱟᱱ ᱛᱮᱦᱤᱧ ᱥᱟᱹᱲᱤ ᱵᱟᱸᱫᱮ ᱠᱟᱛᱮᱫ ᱮᱢ ᱯᱷᱳᱴᱳᱜ ᱠᱷᱟᱡ ᱥᱟᱹᱲᱤ ᱵᱟᱸᱫᱮ ᱠᱟᱛᱮᱫ ᱯᱷᱳᱴᱳ ᱢᱮᱭᱟ ᱟᱵᱟᱨ ᱡᱤᱱᱥ ᱯᱮᱱᱴ ᱦᱚᱨᱚᱜ ᱠᱟᱛᱮᱫ ᱡᱩᱫᱤᱢ ᱯᱷᱳᱴᱳᱜ ᱠᱷᱟᱡ ᱚᱱᱠᱟ ᱠᱟᱛᱮᱫ ᱦᱚᱭ ᱯᱷᱳᱴᱳ ᱢᱮᱭᱟ ᱢᱮᱱᱠᱷᱟᱱ ᱪᱮᱫ ᱞᱮᱠᱟ ᱠᱟᱛᱮᱫ ᱮᱢ ᱯᱷᱳᱴᱳᱜᱼᱟ ᱚᱱᱠᱟ ᱠᱟᱛᱮᱫ ᱜᱮ ᱯᱷᱳᱴᱳ ᱢᱮᱭᱟ ᱮᱥᱮᱞ ᱦᱚᱲ ᱦᱚᱭ ᱦᱮᱸᱫᱮ ᱦᱚᱲ ᱦᱚᱭ ᱮᱥᱮᱞ ᱢᱮᱭᱟ ᱟᱨ ᱮᱥᱮᱞ ᱦᱚᱲ ᱦᱚᱭ ᱦᱮᱸᱫᱮ ᱢᱮᱭᱟ ᱟᱨ ᱟᱹᱰᱤ ᱫᱤᱱ ᱫᱚ ᱪᱮᱫ ᱞᱮᱠᱟᱢ ᱥᱟᱯᱲᱟᱣ ᱟᱠᱟᱱᱟ ᱚᱲᱟᱜ ᱨᱮ ᱚᱱᱠᱟ ᱥᱟᱯᱲᱟᱣ ᱠᱟᱛᱮᱫ ᱜᱮ ᱟᱢ ᱚᱸᱰᱮ ᱯᱷᱳᱴᱳᱭ ᱛᱩᱞᱟᱹᱣ ᱛᱟᱢᱟ ᱥᱴᱩᱰᱤᱭᱳ ᱨᱮ ᱢᱮᱱᱠᱷᱟᱱ ᱚᱱᱟ ᱫᱚ ᱞᱟᱹᱴᱩ ᱫᱚᱠᱟᱱ ᱨᱮ ᱵᱟᱡᱟᱨ ᱫᱚᱠᱟᱱ ᱨᱮ ᱥᱴᱩᱰᱤᱭᱳ ᱨᱮᱠᱚ ᱞᱟᱹᱴᱩ ᱫᱚᱠᱟᱱ ᱨᱮ ᱥᱮᱱ ᱠᱟᱛᱮᱫ ᱠᱚ ᱯᱷᱳᱴᱳ ᱯᱷᱳᱴᱳ ᱞᱮᱭᱟ ᱯᱷᱳᱴᱳ ᱢᱟᱱᱮ ᱦᱟᱯ ᱠᱚᱯᱤ ᱯᱷᱩᱞ ᱠᱚᱯᱤ ᱡᱩᱫᱤᱢ ᱢᱮᱱᱠᱟᱜ ᱠᱷᱟᱡ ᱚᱲᱟᱜ ᱠᱷᱚᱡ ᱜᱮ ᱥᱟᱯᱲᱟᱣ ᱠᱟᱛᱮᱫ ᱪᱟᱞᱟᱣ ᱠᱟᱛᱮᱫ ᱚᱸᱰᱮ ᱯᱷᱳᱴᱳᱜ ᱢᱮ ᱠᱷᱟᱹᱞᱤ ᱯᱷᱳᱴᱳᱜ ᱪᱟᱞᱟᱜ ᱢᱮ ᱟᱨ ᱱᱮᱛᱟᱨ ᱫᱚ ᱚᱲᱟᱜ ᱨᱮ ᱯᱷᱳᱴᱳ ᱢᱮᱭᱟ ᱟᱢ ᱚᱲᱟᱜ ᱦᱚᱭ ᱨᱟᱠᱟᱵ ᱛᱟᱢᱟ ᱚᱲᱟᱜ ᱦᱚᱭ ᱨᱟᱠᱟᱵ ᱛᱟᱢᱟ ᱥᱮ ᱟᱢ ᱰᱟᱹᱵᱽᱨᱟᱹᱜ ᱠᱟᱱ ᱠᱷᱟᱡ ᱥᱮ ᱫᱟᱠᱟᱢ ᱡᱚᱡᱚᱢ ᱠᱟᱱ ᱠᱷᱟᱡ ᱥᱮ ᱪᱮᱫ ᱮᱢ ᱪᱤᱠᱟᱹ ᱠᱟᱱᱟ ᱟᱢ ᱡᱟᱦᱟᱸ ᱛᱤᱱ ᱥᱚᱢᱚᱭ ᱜᱮ ᱯᱷᱳᱴᱳ ᱢᱮ ᱱᱮᱛᱟᱨ ᱫᱚ ᱥᱟᱹᱲᱤ ᱵᱟᱸᱫᱮ ᱠᱟᱛᱮᱜ ᱦᱚᱸᱠᱚ ᱯᱷᱳᱴᱳᱜ ᱠᱟᱱᱟ ᱥᱮ ᱡᱟᱦᱟᱸ ᱞᱮᱠᱟ ᱠᱟᱛᱮᱫ ᱜᱮᱠᱚ ᱯᱷᱳᱴᱳᱜ ᱠᱟᱱᱟ ᱢᱮᱱᱠᱷᱟᱡ ᱱᱮᱛᱟᱨᱟᱜ ᱯᱷᱳᱴᱳ ᱫᱚ ᱟᱨ ᱟᱹᱰᱤ ᱫᱤᱱ ᱫᱚ ᱥᱴᱩᱰᱤᱭᱳ ᱨᱮ ᱟᱫᱚ ᱢᱟ ᱱᱮᱛᱟᱨᱟᱜ ᱯᱷᱳᱴᱳ ᱢᱟ ᱱᱚᱜᱼᱚ ᱱᱚᱝᱠᱟ ᱯᱷᱳᱴᱳ ᱠᱟᱱ ᱠᱚ ᱮᱱᱛᱮᱜ ᱢᱮᱱᱠᱷᱟᱱ ᱚᱲᱟᱜ ᱨᱮᱠᱚ ᱯᱷᱳᱴᱳᱜ ᱠᱟᱱᱟ ᱡᱟᱦᱟᱸ ᱤᱭᱟᱹ ᱱᱤᱛᱚᱜ ᱫᱚ ᱢᱟ ᱟᱪᱪᱷᱟ ᱱᱚᱸᱰᱮ ᱜᱮ ᱞᱟᱹᱭ ᱠᱟᱛᱮᱫ ᱤᱧ ᱢᱩᱪᱟᱹᱫ ᱠᱟᱜ ᱠᱟᱱᱟ